ᱦᱮᱸ ᱱᱤᱭᱟᱹ ᱨᱮᱭᱟᱜ ᱠᱩᱠᱞᱤ ᱫᱚ ᱦᱩᱭᱩᱜ ᱠᱟᱱᱟ ᱟᱢ ᱫᱚ ᱚᱠᱟᱴᱟᱜ ᱤᱭᱩ ᱮᱯᱷᱳᱢ ᱡᱚᱥ ᱟᱠᱟᱫᱟᱢ ᱮᱞᱤᱭᱮᱱ ᱟᱨ ᱮᱴᱟᱜ ᱮᱸᱜᱮᱞ ᱠᱚᱣᱟᱜ ᱡᱤᱭᱚᱱ ᱵᱟᱨᱮᱛᱮ ᱢᱚᱛᱟᱢᱚᱛ ᱫᱚ ᱪᱮᱫ ᱠᱚ ᱛᱚ ᱱᱤᱭᱟᱹ ᱢᱚᱛᱟᱢᱚᱛ ᱞᱮᱠᱟᱛᱮ ᱤᱭᱩ ᱮᱯ ᱫᱚ ᱦᱩᱭᱩᱜ ᱠᱟᱱᱟ ᱱᱤᱭᱟᱹ ᱢᱚᱦᱟ ᱵᱤᱥᱥᱚᱨᱮ ᱢᱤᱫᱴᱟᱝ ᱵᱳᱹᱭᱜᱟᱱᱤᱠ ᱡᱚᱱᱛᱨᱚ ᱡᱟᱦᱟᱸ ᱡᱚᱱᱛᱨᱚ ᱫᱟᱨᱟᱭ ᱛᱮ ᱱᱚᱣᱟ ᱢᱚᱦᱟᱠᱟᱥ ᱨᱮ ᱵᱷᱟᱥᱚᱢᱟᱱ ᱱᱚᱜᱼᱚᱭ ᱡᱮᱠᱚ ᱵᱷᱟᱥᱟᱣ ᱵᱟᱲᱟᱭ ᱠᱟᱱᱟ ᱟᱹᱰᱤ ᱠᱟᱹᱴᱤᱡ ᱠᱟᱹᱴᱤᱡ ᱠᱷᱩᱫᱨᱚ ᱠᱷᱩᱫᱨᱚ ᱫᱷᱩᱞᱤ ᱠᱚᱱᱟ ᱚᱱᱟ ᱚᱴᱟᱝ ᱵᱟᱲᱟᱭ ᱠᱟᱱᱟ ᱚᱱᱟ ᱧᱮᱞ ᱧᱟᱢᱚᱜ ᱢᱤᱫᱴᱟᱝ ᱡᱚᱱᱛᱨᱚ ᱱᱚᱣᱟ ᱫᱚ ᱵᱤᱜᱽᱜᱟᱱᱤ ᱫᱟᱨᱟᱭ ᱛᱮᱠᱚ ᱟᱵᱤᱥᱠᱟᱨ ᱟᱠᱟᱫᱟ ᱮᱞᱤᱭᱟᱱ ᱥᱮ ᱟᱨ ᱮᱴᱟᱜ ᱮᱸᱜᱮᱞ ᱠᱚ ᱱᱚᱣᱟ ᱢᱚᱦᱟ ᱠᱟᱥ ᱚᱥᱤᱢ ᱢᱚᱦᱟ ᱠᱟᱥ ᱵᱷᱤᱛᱨᱤ ᱨᱮ ᱪᱮᱫ ᱠᱚ ᱪᱤᱠᱟᱹᱭᱮᱫᱟ ᱪᱮᱫ ᱫᱤᱭᱮ ᱠᱚ ᱵᱮᱱᱟᱣ ᱟᱠᱟᱱᱟ ᱩᱱᱠᱩ ᱪᱮᱫ ᱡᱤᱱᱤᱥ ᱠᱟᱱᱟ ᱠᱚ ᱩᱱᱠᱩ ᱛᱚᱨᱚᱞ ᱡᱤᱱᱤᱥ ᱠᱟᱱᱟ ᱥᱮᱠᱚ ᱠᱚᱴᱷᱤᱱ ᱯᱚᱫᱟᱨᱛᱷᱚ ᱠᱟᱱᱟ ᱵᱤᱜᱽᱜᱟᱱᱤᱭᱟᱜ ᱫᱟᱨᱟᱭ ᱛᱮ ᱱᱚᱣᱟ ᱠᱚ ᱜᱚᱵᱮᱥᱚᱱᱟ ᱞᱟᱹᱜᱤᱫ ᱱᱚᱣᱟ ᱡᱚᱱᱛᱨᱚ ᱫᱟᱨᱟᱭ ᱛᱮ ᱜᱟᱱᱚᱜᱼᱟ ᱟᱫᱚ ᱱᱤᱛᱚᱜ ᱫᱚ ᱱᱚᱣᱟ ᱡᱚᱱᱛᱨᱚ ᱨᱟᱠᱟᱵ ᱟᱠᱟᱱ ᱛᱮ ᱮᱴᱟᱜ ᱵᱟᱝ ᱵᱟᱲᱟᱭ ᱥᱟᱛᱟᱢ ᱫᱚ ᱵᱟᱹᱱᱩᱜᱼᱟ ᱡᱚᱛᱚ ᱜᱮ ᱡᱚᱱᱛᱚ ᱫᱟᱨᱟᱭ ᱛᱮ ᱜᱚᱴᱟ ᱪᱚᱱᱫᱨᱚ ᱜᱨᱚᱦᱚ ᱚᱰᱮ ᱚᱵᱷᱤᱡᱟᱱ ᱪᱟᱞᱟᱣ ᱠᱟᱛᱮ ᱱᱚᱝᱠᱟᱱ ᱜᱮ ᱟᱹᱰᱤ ᱩᱛᱟᱹᱨ ᱯᱚᱨᱤᱠᱷᱟ ᱱᱤᱨᱤᱠᱷᱟ ᱥᱮ ᱠᱷᱚᱫᱽᱨᱚᱱ ᱪᱟᱞᱟᱜ ᱠᱟᱱᱟ